ᱤᱧ ᱢᱤᱫᱴᱟᱱ ᱢᱟᱥᱳᱨᱟᱭᱤᱥ ᱯᱷᱨᱮᱥ ᱢᱚᱥᱥᱳᱨᱟᱭᱤᱥ ᱠᱨᱤᱢᱤᱧ ᱦᱟᱛᱟᱣ ᱠᱮᱫᱟ ᱟᱭᱳ ᱨᱮᱭᱟᱜ ᱱᱤᱝᱠᱟᱹ ᱞᱟᱦᱟᱛᱤᱧ ᱟᱸᱡᱚᱢ ᱞᱮᱫ ᱜᱮ ᱛᱟᱦᱮᱸᱫ ᱡᱮ ᱟᱹᱰᱤ ᱟᱹᱰᱤ ᱢᱚᱡᱽᱼᱟ ᱱᱤᱭᱟᱹ ᱠᱨᱤᱢ ᱫᱚ ᱢᱮᱱᱠᱷᱟᱱ ᱤᱧ ᱦᱚᱸ ᱚᱱᱟᱧ ᱮᱯᱞᱟᱭ ᱠᱮᱫᱟ ᱫᱤᱭᱮ ᱚᱱᱟ ᱮᱯᱞᱟᱭ ᱠᱟᱛᱮ ᱤᱧ ᱧᱮᱞ ᱠᱮᱫᱼᱟ ᱮᱸᱜ ᱡᱚᱠᱷᱚᱱᱤᱧ ᱞᱟᱜᱟᱣ ᱠᱮᱫᱼᱟ ᱩᱱ ᱚᱠᱛᱚ ᱫᱚ ᱵᱟᱝ ᱚᱱᱟ ᱨᱮ ᱞᱟᱜᱟᱣ ᱯᱚᱨᱮ ᱠᱤᱪᱷᱩ ᱫᱤᱱ ᱯᱚᱨᱮ ᱤᱧ ᱵᱩᱡᱷᱟᱹᱣ ᱧᱟᱢ ᱠᱮᱫᱟ ᱚᱱᱟ ᱯᱷᱮᱥ ᱨᱮ ᱚᱱᱟ ᱠᱨᱤᱢ ᱞᱟᱜᱟᱣ ᱠᱟᱛᱮ ᱤᱧᱟᱹᱜ ᱢᱮᱸᱫᱦᱟ ᱪᱤᱸᱠᱟᱹᱬᱮᱱᱟ ᱪᱤᱠᱟᱹᱲ ᱚᱱᱟᱨᱮ ᱡᱟᱦᱟᱸ ᱛᱩᱯᱩᱛ ᱠᱚᱠᱚ ᱚᱢᱚᱱ ᱞᱮᱱᱟ ᱚᱱᱟ ᱫᱟᱜᱤ ᱛᱟᱦᱮᱸᱠᱟᱱᱟ ᱚᱱᱟ ᱪᱟᱵᱟᱭᱮᱱᱟ ᱛᱟᱦᱮᱸᱭᱮᱱᱟ ᱚᱱᱟ ᱨᱮ ᱡᱟᱦᱟᱸ ᱨᱮᱥᱮᱥ ᱞᱮᱠᱟ ᱢᱮᱸᱫᱦᱟ ᱨᱮ ᱚᱢᱚᱱᱚᱠ ᱠᱟᱱ ᱛᱟᱦᱮᱱ ᱯᱩᱥᱨᱤ ᱞᱮᱠᱟ ᱦᱚᱯᱚᱱᱼᱦᱚᱯᱚᱱᱟᱜ ᱚᱱᱟ ᱦᱚᱸ ᱪᱟᱵᱟᱭᱮᱱᱟ ᱟᱵᱟᱨ ᱚᱱᱠᱟᱱᱟᱜ ᱜᱮ ᱡᱟᱦᱟᱸᱱᱟᱜ ᱫᱟᱜᱽ ᱫᱟᱠᱟ ᱛᱩᱯᱩᱛ ᱞᱮᱠᱟ ᱡᱟᱱᱟᱢᱟᱫᱤᱧ ᱛᱟᱦᱮᱱ ᱚᱱᱟ ᱦᱚᱸ ᱪᱟᱵᱟᱭᱮᱱ ᱛᱤᱧᱟᱹ ᱫᱤᱭᱮ ᱚᱱᱟ ᱯᱨᱟᱭ ᱫᱤᱱᱜᱤᱧ ᱞᱟᱜᱟᱣ ᱠᱮᱫᱼᱟ ᱞᱟᱦᱟᱛᱮ ᱡᱟᱦᱟᱸ ᱛᱩᱯᱩᱛ ᱨᱮᱭᱟᱜ ᱫᱟᱜᱤ ᱠᱚ ᱛᱟᱦᱮᱸ ᱠᱟᱱ ᱛᱤᱧᱟᱹ ᱚᱱᱟ ᱦᱚᱸ ᱵᱟᱹᱭᱼᱵᱟᱹᱭ ᱛᱮ ᱟᱥᱛᱮᱼᱟᱥᱛᱮ ᱛᱮ ᱪᱟᱵᱟᱭᱮᱱ ᱛᱤᱧᱟᱹ ᱟᱹᱰᱤ ᱢᱚᱡᱽ ᱱᱚᱣᱟ ᱠᱨᱤᱢ ᱫᱚ ᱞᱟᱜᱟᱣ ᱠᱟᱛᱮ ᱤᱧ ᱵᱩᱡ ᱠᱮᱫᱟ ᱱᱚᱣᱟ ᱞᱟᱜᱟᱣ ᱠᱟᱛᱮ ᱡᱟᱦᱟᱸᱱᱟᱜ ᱩᱞᱴᱟᱹ ᱨᱤᱭᱮᱠᱥᱚᱱ ᱦᱚᱸ ᱵᱟᱝ ᱦᱩᱭ ᱞᱮᱱᱛᱤᱧᱟᱹ ᱡᱮ ᱛᱩᱯᱩᱛ ᱠᱚ ᱜᱚᱴᱟ ᱡᱟᱱᱟᱢ ᱨᱮᱭᱟᱜ ᱚᱱᱟ ᱦᱚᱸ ᱵᱟᱝ ᱦᱩᱭ ᱞᱮᱱᱟ ᱟᱹᱰᱤ ᱢᱚᱡᱽ ᱱᱚᱣᱟ ᱠᱨᱤᱢ ᱫᱚ